ᱦᱮᱞᱳ ᱦᱮᱞᱳ ᱦᱮᱞᱳ ᱟᱢᱠᱤ ᱫᱤᱥᱚᱢ ᱥᱩᱥᱟᱹᱨᱤᱭᱟᱹ ᱚᱥᱤᱛ ᱦᱟᱸᱥᱫᱟ ᱜᱚᱝᱠᱮᱢ ᱞᱟᱹᱭᱮᱫᱟ ᱤᱧᱫᱚ ᱢᱚᱧᱡᱩᱨᱤ ᱢᱩᱨᱢᱩᱧ ᱞᱟᱹᱭᱮᱫᱟ ᱥᱤᱝᱠᱟᱹ ᱠᱷᱚᱱ ᱜᱚᱝᱠᱮ ᱢᱮᱱᱮᱫ ᱛᱟᱦᱮᱸᱱᱟᱹᱧ ᱟᱢ ᱛᱚ ᱫᱤᱥᱚᱢ ᱠᱚᱨᱮᱢ ᱫᱟᱬᱟᱱ ᱜᱮᱭᱟ

ᱟᱪᱪᱷᱟ ᱟᱪᱪᱷᱟ ᱤᱧᱤᱧ ᱠᱩᱞᱤ ᱡᱚᱝ ᱠᱟᱱ ᱛᱟᱦᱮᱸᱱᱟ ᱱᱩᱠᱩ ᱠᱚᱣᱟᱜ ᱚᱱᱚᱞ ᱠᱚ ᱠᱟᱹᱴᱤᱡ ᱵᱮᱱ ᱞᱟᱹᱭᱟᱹᱧ ᱠᱷᱟᱱ ᱵᱷᱟᱹᱜᱤ ᱠᱚᱜᱼᱟ

ᱟᱪᱪᱷᱟ ᱱᱚᱣᱟ ᱱᱚᱣᱟ ᱟᱥᱮᱠᱟ ᱫᱚ ᱚᱞᱚᱜ ᱯᱟᱲᱦᱟᱣ ᱠᱚ ᱜᱤᱫᱽᱨᱟᱹ ᱡᱟᱦᱟᱸ ᱟᱥᱮᱠᱟ ᱠᱚ ᱥᱚᱝᱜᱚᱴᱷᱚᱱ ᱨᱮ ᱡᱚᱲᱤᱛᱚ ᱢᱮᱱᱟᱜ ᱠᱚᱣᱟ ᱚᱱᱟ ᱟᱥᱮᱠᱟ ᱟᱪᱪᱷᱟ

ᱚᱻ ᱟᱪᱪᱷᱟ ᱟᱪᱪᱷᱟ ᱤᱧᱤᱧ ᱠᱩᱞᱤᱭᱮᱫ ᱛᱟᱦᱮᱸᱱᱟ ᱱᱚᱣᱟ ᱚᱞ ᱤᱛᱩᱱ ᱫᱚ ᱚᱠᱚᱭᱮ ᱚᱞᱟᱠᱟᱫᱟ ᱱᱚᱣᱟ ᱜᱩᱨᱩ ᱜᱚᱝᱠᱮ ᱜᱮᱭ ᱚᱞᱟᱠᱟᱫᱟ ᱟᱪᱪᱷᱟ ᱦᱮᱸ ᱦᱮᱸ ᱟᱪᱪᱷᱟ ᱟᱹᱰᱤ ᱟᱹᱰᱤ ᱥᱟᱨᱦᱟᱣ ᱜᱚᱝᱠᱮ ᱱᱩᱱᱟᱹᱜ ᱫᱟᱢᱟᱱ ᱫᱟᱢᱟᱱ ᱠᱟᱛᱷᱟ ᱠᱚ ᱤᱧ ᱵᱟᱲᱟᱭ ᱦᱚᱪᱚ ᱞᱟᱹᱜᱤᱫ ᱟᱹᱰᱤ ᱟᱹᱰᱤ ᱥᱟᱨᱦᱟᱣ